ᱵᱷᱟᱨᱚᱛ ᱫᱤᱥᱚᱢ ᱨᱮᱭᱟᱜ ᱮᱴᱟᱜ ᱦᱤᱸᱥ ᱢᱩᱫ ᱨᱮ ᱞᱟᱠᱪᱟᱨ ᱮᱯᱮᱢᱼᱪᱮᱯᱮᱞ ᱨᱮ ᱥᱟᱱᱛᱟᱞᱤ ᱯᱟᱹᱨᱥᱤ ᱨᱮᱭᱟᱜ ᱟᱹᱰᱤ ᱜᱮ ᱮᱱᱮᱢ ᱢᱮᱱᱟᱜ ᱟᱠᱟᱫᱟ ᱪᱮᱫᱟᱜ ᱥᱮ ᱱᱮᱛᱟᱨ ᱫᱚ ᱧᱮᱞᱚᱜ ᱠᱟᱱᱟ ᱥᱟᱱᱛᱟᱲᱤ ᱯᱟᱹᱨᱥᱤ ᱛᱮ ᱚᱞᱚᱜ ᱯᱟᱲᱦᱟᱣ ᱥᱮᱬᱟ ᱠᱟᱛᱮᱫ ᱮᱴᱟᱜ ᱠᱚ ᱡᱟᱦᱟᱸᱞᱮᱠᱟ ᱥᱟᱱᱛᱟᱲᱤ ᱯᱟᱹᱨᱥᱤ ᱠᱚ ᱪᱮᱫ ᱫᱟᱲᱮᱭᱟᱜ ᱠᱟᱱᱟ ᱚᱱᱟᱞᱮᱠᱟᱛᱮ ᱢᱤᱫᱴᱟᱱ ᱮᱯᱮᱢ ᱪᱟᱯᱟᱞ ᱨᱮᱭᱟᱜ ᱯᱟᱱᱛᱷᱟ ᱫᱚ ᱥᱤᱨᱡᱟᱹᱣ ᱟᱠᱟᱱ ᱜᱮᱭᱟ ᱟᱨ ᱢᱤᱫ ᱯᱟᱦᱴᱟ ᱡᱩᱫᱤ ᱵᱚᱱ ᱧᱮᱞᱟ ᱱᱟᱦᱟᱜ ᱥᱟᱱᱛᱟᱲᱤ ᱯᱟᱹᱨᱥᱤ ᱫᱚ ᱛᱚᱨᱡᱚᱢᱟ ᱛᱟᱞᱟ ᱛᱮ ᱮᱴᱟᱜ ᱯᱟᱹᱨᱥᱤ ᱨᱮᱱ ᱦᱚᱲ ᱠᱚ ᱯᱩᱥᱴᱟᱹᱣ ᱥᱟᱺᱦᱤᱡ ᱠᱚ ᱵᱟᱰᱟᱭ ᱫᱟᱲᱮᱭᱟᱜ ᱠᱟᱱᱟ ᱦᱚᱸᱜᱼᱚ ᱱᱟ ᱠᱚᱜᱮ ᱠᱤᱱᱛᱩ ᱢᱮᱱ ᱜᱟᱱᱚᱜᱼᱟ